ᱤᱧ ᱫᱚ ᱫᱟᱠᱟ ᱩᱛᱩ ᱤᱥᱤᱱ ᱫᱚ ᱥᱟᱱᱟᱧᱟ ᱫᱟᱠᱟ ᱫᱚ ᱠᱷᱟᱹᱞᱤ ᱥᱮᱸᱜᱮᱞ ᱫᱷᱚᱨᱟᱣ ᱠᱟᱫᱟᱢ ᱫᱟᱜ ᱪᱚᱸᱫᱟ ᱜᱤᱰᱤ ᱠᱟᱫᱟᱢ ᱫᱟᱜ ᱦᱮᱰᱮᱡᱚᱜᱼᱟ ᱚᱱᱟ ᱯᱚᱨ ᱚᱱᱟ ᱫᱚ ᱪᱟᱣᱞᱮ ᱵᱷᱚᱨᱟᱣ ᱠᱟᱫᱟᱢ ᱚᱱᱟ ᱯᱚᱨ ᱚᱱᱟ ᱪᱟᱣᱞᱮ ᱵᱷᱚᱨᱟᱣ ᱦᱮᱰᱮᱡᱚᱜᱼᱟ ᱛᱟᱨᱯᱚᱨ ᱟᱫᱚ ᱛᱩᱱᱩᱢ ᱠᱟᱛᱮᱜ ᱧᱮᱞ ᱢᱮ ᱚᱱᱟ ᱫᱚ ᱤᱥᱤᱱ ᱟᱹᱱᱤᱡ ᱤᱥᱤᱱ ᱦᱩᱭ ᱟᱹᱱᱤᱡ ᱥᱮ ᱟᱫᱚ ᱨᱮᱸᱡᱮᱫ ᱜᱤᱰᱤ ᱠᱟᱫᱟᱢ ᱨᱮᱸᱡᱮᱫ ᱠᱟᱛᱮᱜ ᱟᱫᱚ ᱫᱚᱦᱚ ᱜᱤᱰᱤ ᱠᱟᱫᱟᱢ ᱟᱨ ᱨᱩᱴᱤ ᱫᱚ ᱫᱷᱚᱨᱚ ᱵᱮᱱᱟᱣ ᱛᱮ ᱟᱴᱟᱧᱟ ᱱᱚᱣᱟ ᱞᱟᱦᱟᱛᱮ ᱡᱮ ᱚᱱᱟ ᱫᱚ ᱥᱤᱯᱤ ᱞᱟᱦᱟ ᱦᱩᱭᱩᱜᱼᱟ ᱢᱚᱡᱽ ᱛᱮ ᱛᱟᱨᱯᱚᱨ ᱚᱱᱟ ᱜᱳᱞ ᱞᱮᱠᱟ ᱞᱮᱣᱦᱟ ᱵᱮᱥ ᱛᱮ ᱛᱟᱨᱯᱚᱨ ᱵᱮᱞᱚᱞᱟᱭ ᱦᱩᱭᱩᱜᱼᱟ ᱵᱮᱥᱛᱮ ᱛᱟᱨᱯᱚᱨ ᱵᱮᱥᱛᱮ ᱥᱚᱠᱚᱭ ᱞᱟᱦᱟᱭ ᱦᱩᱭᱩᱜᱼᱟ ᱚᱱᱮ ᱚᱱᱟᱛᱮ ᱨᱩᱴᱤ ᱫᱚ ᱵᱟᱱᱟᱭᱛᱮ ᱥᱮ ᱟᱴᱤᱧᱟ ᱟᱨ ᱩᱛᱩ ᱫᱚ ᱡᱮᱭᱥᱮ ᱠᱤ ᱟᱹᱞᱩ ᱵᱷᱟᱡᱟ ᱵᱮᱥ ᱢᱮᱛᱟᱜ ᱤᱧ ᱪᱮᱫ ᱞᱮᱠᱟᱛᱮ ᱟᱹᱞᱩ ᱫᱚ ᱡᱚᱞᱫᱤᱜᱮ ᱟᱹᱨᱩᱵ ᱠᱮᱫᱟᱢ ᱥᱟᱯᱷᱟ ᱠᱮᱫᱟᱢ ᱟᱨ ᱥᱩᱱᱩᱢ ᱨᱮ ᱵᱩᱞᱩᱝ ᱨᱮ ᱵᱷᱟᱹᱡᱤ ᱠᱟᱫᱟᱢ ᱚᱱᱟᱜᱮ ᱟᱹᱞᱩ ᱵᱷᱟᱹᱡᱤ ᱫᱚ ᱴᱷᱤᱠ ᱜᱮ ᱟᱨ ᱩᱛᱩ ᱵᱮᱱᱟᱣ ᱛᱮᱫᱚ ᱟᱸᱴᱼᱟ ᱠᱟᱨᱚᱱ ᱪᱮᱫᱟᱜ ᱥᱮ ᱯᱮᱦᱞᱮ ᱥᱚᱵᱽᱡᱤ ᱜᱮᱫ ᱠᱮᱫᱟᱢ ᱯᱷᱤᱨ ᱟᱹᱨᱩᱵ ᱥᱟᱯᱷᱟ ᱠᱟᱫᱟᱢ ᱚᱱᱟ ᱯᱚᱨ ᱚᱱᱟ ᱵᱷᱟᱹᱡᱤ ᱠᱮᱫᱟᱢ ᱚᱱᱟ ᱯᱚᱨ ᱟᱫᱚ ᱚᱱᱟᱨᱮ ᱫᱟᱜ ᱞᱟᱜᱟᱣ ᱠᱟᱛᱮᱫ ᱟᱫᱚ ᱚᱱᱟ ᱫᱚ ᱫᱷᱟᱯᱟᱱ ᱠᱟᱛᱮᱜ ᱫᱚᱦᱚ ᱠᱟᱫᱟᱢ ᱚᱱᱟ ᱯᱚᱨ ᱟᱫᱚ ᱚᱱᱟ ᱩᱛᱩ ᱤᱥᱤᱱ ᱦᱩᱭᱱᱟ ᱟᱛᱮᱜ ᱚᱱᱟᱛᱮ ᱚᱱᱟ ᱫᱚ ᱟᱸᱴ ᱜᱮ ᱟᱴᱠᱟᱨᱤᱧᱟ